ᱤᱧᱟᱹᱜ ᱢᱤᱫᱴᱮᱱ ᱥᱚᱠ ᱢᱮᱱᱟᱜᱼᱟ ᱡᱤᱵᱽ ᱠᱚ ᱢᱟᱱᱮ ᱞᱮᱠᱟᱛᱮ ᱤᱧ ᱛᱮ ᱢᱟᱱᱮ ᱢᱤᱫᱴᱮᱱ ᱵᱮᱵᱽᱥᱟ ᱞᱮᱠᱟ ᱢᱮᱱᱮᱜ ᱟᱹᱧ ᱟᱨᱠᱤ ᱵᱮᱵᱽᱥᱟ ᱫᱟᱨ ᱞᱮᱠᱟᱧ ᱦᱩᱭᱩᱜ ᱢᱟ ᱡᱮ ᱤᱧᱟᱹᱜ ᱩᱭᱦᱟᱹᱨ ᱫᱚ ᱟᱭᱢᱟ ᱫᱤᱱ ᱠᱷᱚᱱ ᱜᱮ ᱢᱮᱱᱟᱜᱼᱟ ᱟᱨ ᱮᱠᱷᱚᱱᱳᱧ ᱩᱭᱦᱟᱹᱨᱮᱫ ᱠᱟᱱ ᱜᱮᱭᱟ ᱡᱮ ᱛᱤᱦᱤᱧ ᱜᱟᱯᱟ ᱫᱚ ᱨᱮᱭᱟᱲ ᱫᱤᱱ ᱡᱮ ᱨᱮᱭᱟᱲ ᱫᱤᱱ ᱫᱚ ᱟᱭᱩᱵ ᱵᱮᱲᱟ ᱡᱚᱛᱚ ᱦᱚᱲᱜᱮ ᱪᱟ ᱥᱮᱛᱟᱜ ᱦᱚᱸ ᱥᱮ ᱟᱭᱩᱵ ᱦᱚᱸ ᱪᱟᱵᱚᱱ ᱧᱩᱭ ᱜᱮᱭᱟ ᱟᱨ ᱫᱚ ᱤᱧᱟᱹᱜ ᱤᱪᱪᱷᱟᱹ ᱫᱚ ᱡᱮ ᱢᱤᱫᱴᱮᱱ ᱤᱧ ᱛᱮᱧ ᱤᱥᱤᱱᱟ ᱚᱱᱮ ᱪᱟᱧ ᱵᱮᱱᱟᱣᱟ ᱟᱨ ᱪᱟ ᱵᱮᱱᱟᱣ ᱠᱟᱛᱮ ᱡᱚᱛᱚ ᱦᱚᱲᱤᱧ ᱧᱩ ᱚᱪᱚ ᱠᱚᱣᱟ ᱚᱱᱟ ᱢᱟᱱᱮ ᱚᱱᱟ ᱤᱥᱤᱱ ᱞᱟᱹᱜᱤᱫ ᱛᱮ ᱪᱟ ᱟᱨ ᱵᱤᱥᱠᱩᱴ ᱤᱥᱤᱱ ᱞᱟᱹᱜᱤᱫ ᱛᱮ ᱚᱲᱟᱜ ᱨᱮᱱ ᱦᱚᱲ ᱤᱧ ᱥᱟᱶᱛᱮ ᱢᱮᱱᱟᱜ ᱠᱚᱣᱟ ᱛᱚ ᱵᱟᱝ ᱤᱧ ᱫᱟᱲᱮᱣᱟᱠᱟᱫᱟ ᱤᱧ ᱜᱮ ᱵᱟᱝ ᱤᱧ ᱫᱟᱲᱮᱣᱟᱠᱟᱫᱟ ᱤᱱᱟᱹᱜ ᱜᱮᱧ ᱢᱮᱱᱟ